ᱟᱞᱮ ᱢᱟᱞᱫᱟ ᱡᱮᱞᱟ ᱨᱮᱫᱚ ᱟᱹᱰᱤ ᱡᱟᱠ ᱡᱚᱢᱚᱠ ᱛᱮ ᱵᱟᱯᱞᱟ ᱫᱚᱞᱮ ᱢᱟᱱᱟᱣᱟ ᱟᱨ ᱱᱚᱣᱟ ᱵᱟᱞᱟᱭᱟ ᱡᱚᱦᱟᱨ ᱵᱟᱞᱟᱭᱟ ᱡᱚᱦᱟᱨ ᱫᱚ ᱠᱩᱲᱤᱭᱟᱜ ᱦᱩᱭᱩᱜ ᱠᱟᱱ ᱟᱨ ᱠᱚᱲᱟᱣᱟᱜ ᱦᱩᱭᱩᱜ ᱵᱟᱱᱟᱨᱟᱜ ᱜᱮ ᱟᱹᱰᱤ ᱢᱚᱡᱽ ᱵᱟᱞᱟᱭᱟ ᱡᱚᱦᱟᱨ ᱦᱩᱭᱩᱜ ᱛᱟᱞᱮᱭᱟ ᱟᱨ ᱵᱟᱯᱞᱟ ᱨᱮᱦᱚᱸ ᱢᱟᱰᱣᱟᱭᱟᱞᱮ ᱢᱟᱰᱣᱟ ᱠᱟᱛᱮᱫ ᱥᱩᱱᱩᱢ ᱯᱨᱚᱛᱷᱚᱢ ᱫᱤᱱ ᱥᱩᱱᱩᱢ ᱥᱟᱥᱟᱝ ᱚᱡᱚᱜ ᱠᱟᱛᱮᱫ ᱡᱩᱫᱤ ᱠᱩᱲᱤᱭᱟᱜ ᱵᱟᱯᱞᱟ ᱦᱩᱭᱩᱜ ᱠᱷᱟᱡ ᱫᱚ ᱠᱩᱲᱤ ᱥᱩᱱᱩᱢ ᱥᱟᱥᱟᱝ ᱚᱡᱚᱜᱮᱭᱟᱞᱮ ᱛᱟᱨᱯᱚᱨᱮ ᱛᱟᱨᱯᱚᱨᱮ ᱥᱩᱱᱩᱢ ᱥᱟᱥᱟᱝ ᱚᱡᱚᱜ ᱵᱟᱲᱟ ᱠᱟᱛᱮᱫ ᱛᱟᱨᱯᱚᱨᱮ ᱫᱟᱜ ᱵᱟᱯᱞᱟ ᱞᱮ ᱪᱟᱞᱟᱜᱼᱟ ᱫᱟᱜ ᱵᱟᱯᱞᱟ ᱟᱹᱜᱩᱭᱟᱞᱮ ᱫᱟᱜ ᱵᱟᱯᱞᱟ ᱠᱟᱛᱮᱫ ᱚᱠᱟᱴᱟᱜ ᱠᱟᱨᱢᱟ ᱴᱷᱤᱞᱤ ᱛᱮ ᱫᱟᱜ ᱞᱮ ᱟᱹᱜᱩ ᱛᱚᱨᱟᱭ ᱚᱱᱟ ᱫᱟᱜ ᱛᱮᱜᱮ ᱠᱩᱲᱤᱞᱮ ᱰᱟᱹᱵᱽᱨᱟᱹᱭᱮᱭᱟ ᱟᱨ ᱜᱩᱨᱤᱡ ᱠᱩᱲᱤ ᱰᱟᱹᱵᱽᱨᱟᱹ ᱠᱟᱛᱮᱫ ᱛᱟᱨᱯᱚᱨᱮ ᱩᱱᱤ ᱫᱚ ᱟᱵᱟᱨ ᱢᱟᱰᱣᱟ ᱞᱟᱛᱟᱨ ᱤᱫᱤ ᱠᱟᱛᱮᱫ ᱞᱩᱤ ᱥᱩᱛᱟᱹᱢ ᱛᱮ ᱟᱨᱞᱮ ᱛᱚᱞᱮᱭᱟ ᱟᱨ ᱛᱟᱨᱯᱚᱨᱮ ᱫᱚ ᱞᱩᱛᱤ ᱥᱩᱛᱟᱹᱢ ᱛᱮ ᱛᱚᱞ ᱵᱟᱲᱟ ᱠᱟᱛᱮᱫ ᱫᱚ ᱚᱱᱟᱫᱚ ᱚᱱᱟ ᱥᱟᱠᱟᱢ ᱛᱟᱲᱣᱟᱨᱤ ᱫᱟᱜ ᱡᱚᱨᱚᱜ ᱥᱚᱢᱚᱭ ᱚᱠᱟᱴᱟᱜ ᱩᱞ ᱥᱟᱠᱟᱢ ᱛᱟᱦᱮᱱ ᱚᱱᱟ ᱩᱞ ᱥᱟᱠᱟᱢ ᱜᱮᱜᱮ ᱥᱟᱥᱟᱝ ᱟᱫᱽᱣᱟᱪᱟᱞᱮ ᱠᱚ ᱫᱷᱩᱵᱤ ᱜᱷᱟᱥ ᱠᱚ ᱨᱮᱡᱚᱱᱟ ᱞᱩᱛᱤ ᱥᱩᱛᱟᱹᱢ ᱛᱮ ᱛᱚᱞ ᱠᱟᱛᱮᱫ ᱛᱤ ᱨᱮᱠᱚ ᱛᱚᱞ ᱟᱭᱟ ᱛᱟᱨᱯᱚᱨᱮ ᱫᱚ ᱛᱟᱨᱯᱚᱨᱮ ᱫᱚ ᱛᱟᱨᱯᱚᱨᱮ ᱫᱚ ᱚᱱᱟ ᱞᱚᱦᱚᱫ ᱠᱤᱪᱨᱤᱡ ᱛᱮ ᱯᱟᱞᱴᱟᱣ ᱠᱟᱛᱮᱫ ᱫᱚ ᱨᱚᱦᱚᱲ ᱠᱤᱪᱨᱤᱡ ᱛᱮᱞᱮ ᱵᱟᱸᱫᱮᱭᱮᱭᱟ ᱛᱟᱨᱯᱚᱨᱮ ᱫᱚ ᱡᱟᱶᱟᱭ ᱠᱚᱲᱟ ᱦᱤᱡᱩᱜᱚᱜᱼᱟ ᱵᱟᱹᱨᱭᱟᱹᱛᱚᱜ ᱵᱟᱹᱨᱭᱟᱹᱛᱚᱜ ᱦᱮᱡ ᱠᱟᱛᱮᱫ ᱫᱚ ᱡᱟᱶᱟᱭ ᱫᱟᱨᱟᱢ ᱞᱮ ᱪᱟᱞᱟᱜᱼᱟ ᱠᱩᱞᱦᱤ ᱢᱩᱪᱟᱹᱫ ᱠᱷᱚᱡ ᱡᱟᱶᱟᱭ ᱞᱮ ᱫᱟᱨᱟᱢ ᱟᱹᱜᱩᱭᱮᱭᱟ ᱡᱟᱶᱟᱭ ᱫᱟᱨᱟᱢ ᱟᱹᱜᱩ ᱠᱟᱛᱮᱫ ᱫᱚ ᱡᱟᱶᱟᱭ ᱠᱚ ᱰᱟᱹᱵᱽᱨᱟᱹᱭᱮᱭᱟ ᱠᱩᱲᱤ ᱠᱚᱫᱚ ᱠᱩᱲᱤ ᱡᱟᱶᱟᱭ ᱫᱟᱨᱟᱢ ᱰᱟᱹᱵᱽᱨᱟᱹ ᱵᱟᱲᱟ ᱠᱟᱛᱮᱫ ᱛᱟᱨᱯᱚᱨᱮ ᱫᱚ ᱠᱟᱶᱟᱭ ᱫᱚ ᱚᱱᱟ ᱯᱟᱞᱟᱴ ᱮᱭᱟᱞᱮ ᱯᱟᱞᱟᱴ ᱯᱟᱞᱟᱴ ᱠᱤᱪᱨᱤᱡ ᱫᱚ ᱟᱞᱮ ᱥᱮᱫ ᱠᱷᱚᱡᱜᱮ ᱯᱟᱞᱟᱴᱮᱭᱟᱞᱮ ᱚᱱᱟ ᱠᱟᱪᱟ ᱯᱤᱪᱟᱹᱣᱲᱤ ᱛᱮ ᱚᱱᱟᱫᱚ ᱦᱩᱭᱩᱜ ᱠᱟᱱᱟ ᱥᱤᱸᱫᱩᱨ ᱛᱮ ᱚᱠᱟᱴᱟᱜ ᱥᱟᱫᱟ ᱠᱤᱪᱨᱤᱡ ᱡᱮ ᱠᱟᱪᱟᱯᱤᱪᱟᱹᱣᱲᱤ ᱵᱚᱱ ᱵᱮᱱᱟᱣ ᱤᱭᱟᱹᱭ ᱵᱚᱱ ᱥᱮ ᱥᱟᱥᱟᱝ ᱛᱮ ᱚᱠᱟᱴᱟᱜ ᱵᱚᱱ ᱥᱟᱥᱟᱝ ᱵᱚᱱ ᱚᱱᱟᱛᱮ ᱯᱟᱞᱟᱴ ᱮᱭᱟᱵᱚᱱ ᱛᱟᱨᱯᱚᱨᱮ ᱚᱱᱟᱛᱮ ᱯᱟᱞᱟᱴ ᱠᱟᱛᱮᱫ ᱫᱚ ᱛᱟᱨᱯᱚᱨᱮ ᱫᱚ ᱟᱠᱚ ᱦᱚᱸ ᱚᱠᱟᱴᱟᱜ ᱥᱤᱸᱫᱩᱨ ᱥᱟᱹᱲᱤ ᱠᱚ ᱢᱮᱛᱟᱜ ᱠᱟᱱ ᱚᱱᱟᱫᱚ ᱚᱱᱮ ᱥᱤᱸᱫᱩᱨ ᱠᱷᱟᱹᱰᱤ ᱥᱟᱥᱟᱝ ᱥᱟᱥᱟᱝ ᱡᱮ ᱥᱟᱥᱟᱝ ᱛᱮ ᱥᱟᱥᱟᱝ ᱛᱮᱠᱚ ᱤᱭᱟᱹ ᱠᱟᱜ ᱥᱟᱥᱟᱝ ᱨᱮ ᱪᱟᱰᱚ ᱠᱟᱛᱮᱫ ᱚᱠᱟᱴᱟᱜ ᱠᱚ ᱨᱚᱦᱚᱲ ᱟᱠᱟᱫ ᱚᱱᱟ ᱥᱟᱥᱟᱝ ᱥᱟᱹᱲᱤ ᱟᱹᱜᱩ ᱠᱟᱛᱮᱫ ᱚᱱᱟ ᱛᱮᱜᱮ ᱵᱟᱸᱫᱮᱭᱮᱭᱟ ᱠᱚ ᱛᱟᱨᱯᱚᱨᱮ ᱫᱚ ᱚᱱᱟᱛᱮ ᱵᱟᱸᱫᱮ ᱠᱟᱛᱮᱫ ᱫᱚ ᱟᱫᱚ ᱚᱱᱮ ᱫᱟᱹᱣᱲᱟᱹ ᱨᱮ ᱟᱫᱮᱨᱟ ᱚᱱᱟᱨᱮ ᱵᱟᱹᱲᱤᱡ ᱫᱟᱹᱣᱲᱟᱹ ᱟᱫᱮᱨ ᱠᱟᱛᱮᱫ ᱫᱚ ᱡᱟᱶᱟᱭ ᱠᱚᱲᱟ ᱨᱮᱱ ᱟᱡ ᱫᱟᱫᱟ ᱚᱱᱟᱨᱮ ᱫᱟᱹᱣᱲᱟᱹ ᱨᱮ ᱫᱮᱡᱮᱭᱟ ᱫᱟᱹᱣᱲᱟᱹ ᱨᱮ ᱫᱮᱡ ᱠᱟᱛᱮᱫ ᱟᱫᱚ ᱚᱱᱮ ᱥᱟᱛ ᱡᱚᱱ ᱫᱚ ᱫᱟᱹᱣᱲᱟᱹ ᱨᱮ ᱛᱩᱞ ᱠᱟᱛᱮᱫ ᱵᱟ ᱦᱩ ᱠᱩᱲᱤ ᱠᱚ ᱛᱩᱞ ᱩᱰᱩᱝ ᱮᱭᱟ ᱟᱨ ᱡᱟᱶᱟᱭ ᱠᱚᱲᱟ ᱫᱚ ᱡᱟᱶᱟᱭ ᱠᱚᱲᱟ ᱨᱮᱱ ᱵᱟᱸᱵᱽᱲᱮ ᱚᱠᱚᱭᱴᱟᱜ ᱦᱩᱭᱩᱜ ᱠᱟᱱ ᱩᱱᱤ ᱵᱟᱸᱵᱽᱲᱮ ᱫᱚ ᱡᱟᱶᱟᱭ ᱠᱚᱲᱟ ᱜᱷᱳᱲᱟᱭᱮᱭᱟ ᱛᱟᱨᱯᱚᱨᱮ ᱥᱤᱸᱫᱩᱨ ᱥᱤᱸᱫᱩᱨ ᱥᱤᱸᱫᱩᱨ ᱫᱟᱱ ᱦᱩᱭᱩᱜᱼᱟ ᱟᱨ ᱥᱤᱸᱫᱩᱨ ᱫᱟᱱ ᱠᱟᱛᱮᱫ ᱫᱚ ᱚᱱᱟ ᱥᱤᱸᱫᱩᱨ ᱥᱟᱠᱟᱢ ᱫᱚ ᱡᱟᱶᱟᱭ ᱠᱚᱲᱟᱨᱮᱱ ᱟᱡ ᱵᱟᱵᱟᱭ ᱟᱛᱟᱝᱟ ᱟᱨ ᱛᱟᱨᱯᱚᱨᱮ ᱚᱱᱟ ᱛᱟᱨᱯᱚᱨᱮ ᱥᱤᱸᱫᱽᱨᱟᱹᱫᱟᱱ ᱯᱷᱮᱰ ᱠᱟᱛᱮᱫ ᱫᱚ ᱵᱟᱹᱦᱩ ᱡᱟᱶᱟᱭ ᱫᱚᱞᱮ ᱯᱟᱹᱲᱪᱟᱹ ᱟᱫᱮᱨ ᱠᱤᱱᱟ ᱚᱲᱟᱜ ᱛᱮ ᱯᱟᱹᱲᱪᱟᱹᱣ ᱟᱫᱮᱨ ᱠᱤᱱᱟᱞᱮ